ᱤᱧᱟᱹᱜ ᱠᱩᱥᱤ ᱟᱨ ᱦᱤᱸᱥ ᱟᱨ ᱤᱧᱟᱹᱜ ᱢᱚᱱᱮᱨᱮ ᱛᱟᱠᱮᱨᱚᱜ ᱯᱩᱛᱷᱤ ᱨᱮᱭᱟᱜ ᱧᱩᱛᱩᱢ ᱫᱚ ᱦᱩᱭᱩᱜ ᱠᱟᱱᱟ ᱥᱤᱨᱡᱚᱱ ᱥᱤᱨᱡᱚᱱ ᱢᱤᱫ ᱟᱨ ᱥᱤᱨᱡᱚᱱ ᱵᱟᱨ ᱱᱚᱣᱟ ᱫᱚ ᱵᱟᱨ ᱦᱟᱹᱴᱤᱧ ᱨᱮ ᱦᱟᱹᱴᱤᱧ ᱟᱠᱟᱱᱟ ᱟᱨ ᱱᱚᱣᱟ ᱨᱤᱱᱤᱡ ᱚᱱᱚᱞᱤᱭᱟᱹ ᱫᱚ ᱠᱨᱤᱥᱱᱚ ᱪᱚᱱᱫᱽᱨᱚ ᱴᱩᱰᱩ ᱟᱜ ᱚᱱᱚᱞ ᱯᱩᱛᱷᱤ ᱠᱟᱱᱟ ᱱᱚᱣᱟ ᱯᱩᱛᱷᱤ ᱯᱟᱲᱦᱟᱣ ᱠᱟᱛᱮᱫ ᱤᱧ ᱟᱹᱰᱤ ᱨᱟᱹᱥᱠᱟᱹᱧ ᱵᱩᱡᱷᱟᱹᱣᱟ ᱪᱮ ᱟᱹᱰᱤ ᱠᱩᱥᱤᱧ ᱵᱩᱡᱷᱟᱹᱣᱟ ᱟᱵᱚ ᱚᱠᱟ ᱞᱮᱠᱟ ᱵᱚᱱ ᱥᱤᱨᱡᱚᱱ ᱟᱠᱟᱱᱟ ᱱᱚᱣᱟ ᱫᱷᱟᱹᱨᱛᱤ ᱫᱷᱩᱲᱤ ᱚᱠᱟ ᱞᱮᱠᱟ ᱥᱤᱨᱡᱚᱱ ᱟᱠᱟᱱᱟ ᱱᱚᱣᱟ ᱯᱩᱛᱷᱤ ᱨᱮ ᱯᱟᱴᱷᱚᱠᱤᱭᱟᱹ ᱠᱚ ᱢᱮᱱᱟᱜ ᱠᱚᱣᱟ ᱟᱹᱰᱤ ᱱᱟᱯᱟᱭ ᱡᱟᱦᱟᱸ ᱞᱮᱠᱟ ᱩᱱᱠᱩᱣᱟᱜ ᱧᱩᱛᱩᱢ ᱦᱩᱭᱩᱜ ᱠᱟᱱᱟ ᱵᱟᱱᱟᱨ ᱵᱷᱟᱜᱽ ᱨᱮ ᱩᱱᱠᱩ ᱠᱚ ᱢᱮᱱᱟᱜ ᱠᱚᱣᱟ ᱡᱟᱦᱟᱸ ᱞᱮᱠᱟ ᱢᱮᱱᱟᱜ ᱠᱚᱣᱟ ᱦᱚᱭ ᱫᱟᱜ ᱨᱤᱢᱤᱞ ᱦᱩᱰᱩᱨ ᱵᱟᱹᱨᱰᱩ ᱵᱟᱦᱟ ᱜᱤᱛᱤᱞ ᱮᱢᱟᱱ ᱠᱚ ᱯᱟᱴᱷᱚᱠᱤᱭᱟᱹᱣᱟᱜ ᱧᱩᱛᱩᱢ ᱢᱮᱱᱟᱜᱼᱟ ᱚᱱᱟᱨᱮ ᱟᱹᱰᱤ ᱱᱟᱯᱟᱭ ᱠᱚ ᱯᱟᱴᱷ ᱠᱟᱜᱼᱟ ᱟᱹᱰᱤ ᱱᱟᱯᱟᱭ ᱵᱩᱡᱷᱟᱹᱜ ᱠᱟᱱᱟ ᱡᱟᱦᱟᱸ ᱞᱮᱠᱟ ᱟᱠᱚ ᱪᱮᱛᱟᱱ ᱨᱮ ᱯᱟᱴᱷᱼᱮᱫᱼᱟ ᱟᱵᱚ ᱞᱟᱛᱟᱨ ᱨᱮᱠᱚ ᱧᱮᱞ ᱧᱟᱢᱮᱫ ᱱᱚᱱᱟ ᱟᱵᱚ ᱚᱠᱟ ᱞᱮᱠᱟ ᱵᱚ ᱛᱟᱯᱟᱢ ᱜᱚᱯᱚᱡ ᱠᱟᱱᱟ ᱚᱱᱟ ᱦᱚᱸᱠᱚ ᱴᱷᱤᱠᱟᱹ ᱫᱟᱲᱮᱭᱟᱜ ᱠᱟᱱᱟ ᱟᱨ ᱟᱵᱚ ᱡᱟᱦᱟᱸ ᱞᱮᱠᱟ ᱵᱚ ᱡᱟᱱᱟᱢᱚᱜ ᱠᱟᱱᱟ ᱡᱮ ᱟᱵᱚ ᱥᱟᱶᱛᱮ ᱡᱤᱣᱤ ᱵᱟᱝ ᱡᱟᱱᱟᱢ ᱠᱟᱱᱟ ᱚᱱᱟᱨᱮ ᱚᱱᱟ ᱯᱩᱛᱷᱤ ᱨᱮ ᱚᱞ ᱟᱠᱟᱱᱟ ᱟᱹᱰᱤ ᱱᱟᱯᱟᱭ ᱡᱤᱣᱤ ᱫᱚ ᱚᱠᱟ ᱠᱟᱞ ᱨᱮᱦᱚᱸ ᱵᱟᱝ ᱡᱟᱱᱟᱢᱚᱜᱼᱟ ᱟᱨ ᱚᱠᱟ ᱠᱟᱞ ᱨᱮᱦᱚᱸ ᱵᱟᱝ ᱜᱩᱡᱩᱜᱼᱟ ᱚᱱᱟ ᱤᱭᱟᱹ ᱠᱟᱛᱮᱱ ᱟᱹᱰᱤᱜᱟᱱ ᱚᱸᱰᱮ ᱵᱟᱲᱟᱭ ᱧᱟᱢᱚᱜ ᱠᱟᱱᱟ ᱚᱱᱟᱛᱮ ᱯᱟᱲᱦᱟᱣ ᱡᱚᱝ ᱛᱮᱦᱚᱸ ᱟᱹᱰᱤ ᱱᱟᱯᱟᱭ ᱵᱩᱡᱷᱟᱹᱜ ᱠᱟᱱᱟ ᱟᱨ ᱟᱵᱚᱣᱟᱜ ᱛᱟᱦᱮᱱ ᱪᱮ ᱟᱵᱚᱣᱟᱜ ᱡᱤᱭᱚᱱ ᱨᱮᱭᱟᱜ ᱛᱮᱛᱮᱫ ᱠᱚ ᱪᱮᱫ ᱠᱟᱱᱟ ᱚᱱᱟ ᱯᱩᱛᱷᱤ ᱵᱟᱰᱟᱭ ᱯᱟᱲᱦᱟᱣ ᱠᱟᱛᱮᱫ ᱵᱟᱰᱟᱭ ᱧᱟᱢᱚᱜ ᱠᱟᱱᱟ ᱡᱮ ᱟᱵᱚ ᱡᱤᱭᱚᱱ ᱞᱟᱹᱜᱤᱫ ᱯᱮᱭᱟ ᱛᱮᱛᱮᱫ ᱢᱮᱱᱟᱜᱼᱟ ᱚᱱᱟ ᱛᱮᱛᱮᱫ ᱨᱮᱭᱟᱜ ᱧᱩᱛᱩᱢ ᱫᱚ ᱦᱩᱭᱩᱜ ᱠᱟᱱᱟ ᱦᱚᱭ ᱫᱟᱜ ᱟᱨ ᱦᱟᱥᱟ ᱡᱩᱫᱤ ᱦᱚᱭ ᱫᱟᱜ ᱟᱨ ᱦᱟᱥᱟ ᱵᱟᱝ ᱛᱟᱦᱮᱱᱟ ᱮᱱᱠᱷᱟᱱ ᱟᱵᱚ ᱫᱚ ᱡᱤᱣᱤ ᱫᱚ ᱵᱟᱝ ᱵᱚᱱ ᱛᱟᱦᱮᱱᱟ ᱦᱟᱥᱟ ᱵᱟᱝᱠᱷᱟᱱ ᱚᱱᱟ ᱚᱠᱟ ᱨᱮ ᱵᱚ ᱪᱟᱥᱼᱟ ᱚᱠᱟ ᱫᱷᱟᱹᱨᱛᱤ ᱨᱮᱵᱚ ᱛᱟᱦᱮᱱᱟ ᱦᱚᱭ ᱵᱟᱝᱠᱷᱟᱱ ᱟᱵᱚ ᱪᱤᱠᱟᱵᱚᱱ ᱛᱟᱦᱮᱱᱟ ᱟᱨ ᱫᱟᱜ ᱵᱟᱝᱠᱷᱟᱱ ᱦᱚᱸ ᱪᱮᱫ ᱛᱮᱵᱚ ᱡᱚᱢ ᱧᱩᱭᱟ ᱪᱮᱫ ᱪᱤᱠᱟ ᱡᱤᱣᱮᱫ ᱵᱚᱱ ᱛᱟᱦᱮᱱᱟ ᱚᱱᱟ ᱞᱟᱹᱜᱤᱫ ᱥᱤᱨᱡᱚᱱ ᱯᱩᱛᱷᱤ ᱨᱮ ᱟᱹᱰᱤ ᱱᱟᱯᱟᱭ ᱚᱞ ᱠᱟᱱᱟ ᱟᱨ ᱯᱟᱴᱷᱚᱠᱤᱭᱟᱹ ᱠᱚᱦᱚᱸ ᱟᱹᱰᱤ ᱱᱟᱯᱟᱭ ᱠᱚ ᱯᱟᱴᱷ ᱠᱟᱜᱼᱟ ᱟᱵᱚ ᱞᱟᱹᱜᱤᱫ ᱛᱮ ᱚᱠᱟ ᱞᱮᱠᱟ ᱟᱵᱚ ᱵᱚᱱ ᱛᱟᱦᱮᱱ ᱠᱟᱱᱟ ᱟᱨ ᱚᱠᱟ ᱞᱮᱠᱟ ᱫᱚ ᱵᱟᱝ ᱟᱵᱚ ᱢᱟᱹᱱᱢᱤ ᱞᱟᱜᱤᱫ ᱪᱮᱫ ᱫᱚᱨᱠᱟᱨ ᱟᱵᱚ ᱡᱤᱣᱤᱫ ᱛᱟᱦᱮᱱ ᱞᱟᱹᱜᱤᱫ ᱪᱮᱫ ᱫᱚᱨᱠᱟᱨ ᱚᱱᱟ ᱪᱤᱠᱟ ᱚᱸᱰᱮ ᱯᱮᱭᱟ ᱛᱮᱛᱮᱫ ᱵᱟᱵᱚᱫ ᱛᱮ ᱟᱠᱚ ᱠᱷᱮᱞᱚᱸᱰ ᱠᱚ ᱩᱫᱩᱜ ᱥᱚᱫᱚᱨ ᱟᱠᱟᱜᱼᱟ ᱟᱵᱚ ᱡᱤᱣᱤᱫ ᱛᱟᱦᱮᱱ ᱞᱟᱹᱜᱤᱫ ᱫᱚ ᱦᱟᱥᱟ ᱫᱟᱜ ᱟᱨ ᱦᱚᱭ ᱱᱤᱦᱟᱹᱛ ᱫᱚᱨᱠᱟᱨ ᱚᱱᱟ ᱪᱤᱠᱟ ᱱᱚᱣᱟ ᱯᱚᱛᱚᱵ ᱤᱧ ᱟᱹᱰᱤ ᱡᱳᱨᱤᱧ ᱠᱩᱥᱤᱭᱟᱜᱼᱟ ᱟᱨ ᱤᱧᱟᱹᱜ ᱢᱚᱱᱮ ᱡᱤᱣᱤ ᱨᱮᱦᱚᱸ ᱛᱟᱠᱮᱨᱚᱜᱼᱟ